ᱟᱵᱚ ᱥᱟᱱᱛᱟᱞ ᱥᱟᱹᱨᱤ ᱫᱷᱚᱨᱚᱢ ᱫᱚ ᱯᱨᱟᱠᱤᱨᱛᱤᱠ ᱢᱤᱫᱴᱮᱡ ᱫᱷᱚᱨᱚᱢ ᱠᱟᱱ ᱛᱟᱵᱳᱱᱟ ᱟᱨ ᱱᱚᱣᱟ ᱯᱨᱟᱠᱤᱨᱛᱠ ᱫᱷᱚᱨᱚᱢ ᱛᱩᱞᱟᱹᱣ ᱡᱚᱛᱚᱱ ᱞᱟᱹᱜᱤᱫ ᱫᱚ ᱟᱵᱚ ᱫᱚ ᱯᱨᱟᱠᱤᱨᱛᱤᱠ ᱜᱮ ᱪᱮᱫ ᱠᱟᱜ ᱵᱚᱱᱟ ᱚᱠᱟ ᱢᱟᱱᱣᱟ ᱫᱚ ᱵᱟᱭ ᱪᱮᱫ ᱠᱟᱜ ᱵᱚᱱᱟ ᱟᱵᱚ ᱟᱵᱚ ᱛᱮᱜᱮ ᱵᱚᱱ ᱪᱮᱫ ᱡᱚᱝ ᱠᱟᱱᱟ ᱟᱵᱚᱣᱟᱜ ᱡᱮᱢᱚᱱ ᱦᱩᱭᱩᱜ ᱠᱟᱱᱟ ᱵᱚᱞᱮ ᱮᱠᱫᱚᱢ ᱦᱟᱹᱨᱭᱟᱹᱲ ᱫᱷᱚᱯ ᱫᱷᱚᱯᱮ ᱞᱮᱠᱟ ᱯᱨᱟᱠᱤᱨᱛᱤᱠ ᱢᱚᱱ ᱢᱮᱱᱟᱜ ᱛᱟᱵᱳᱱᱟ ᱚᱱᱟᱠᱟ ᱜᱮ ᱴᱷᱤᱠ ᱥᱤᱨᱡᱟᱹᱱᱤᱭᱟᱹ ᱦᱚᱸ ᱯᱨᱟᱠᱤᱨᱛᱤᱠ ᱢᱚᱱ ᱚᱱᱛᱚᱨ ᱮ ᱪᱮᱫ ᱠᱟᱜ ᱵᱚᱱᱛᱮ ᱱᱤᱛᱦᱚᱸ ᱯᱨᱟᱠᱤᱨᱛᱤᱠ ᱞᱮᱠᱟᱵᱚᱱ ᱵᱚᱸᱜᱟ ᱵᱩᱨᱩᱜ ᱠᱟᱱᱟ ᱡᱮᱢᱚᱱ ᱦᱩᱭᱩᱜ ᱠᱟᱱᱟ ᱡᱟᱸᱦᱟᱱᱟᱜ ᱯᱨᱟᱠᱤᱨᱛᱤᱠ ᱨᱮ ᱡᱮᱢᱚᱱ ᱦᱩᱭᱩᱜ ᱠᱟᱱᱟ ᱡᱟᱦᱮᱨ ᱛᱷᱟᱱ ᱢᱟᱺᱡᱷᱤ ᱛᱷᱟᱱ ᱦᱮᱸ ᱜᱚᱴ ᱛᱷᱟᱱ ᱵᱚᱱ ᱢᱮᱱ ᱚᱱᱟ ᱫᱚ ᱚᱸᱰᱮ ᱫᱚ ᱠᱳᱱᱳ ᱢᱩᱨᱛᱤ ᱯᱷᱚᱨᱛᱤᱫᱚ ᱵᱟᱹᱱᱩᱜ ᱠᱚᱛᱟ ᱵᱚᱱᱟ ᱯᱨᱟᱠᱤᱨᱛᱤᱠ ᱞᱮᱠᱟᱜᱮ ᱟᱫᱚ ᱱᱤᱛᱚᱜ ᱯᱨᱟᱠᱤᱨᱛᱤᱠ ᱯᱩᱡᱟᱹᱢ ᱪᱟᱞᱟᱜ ᱠᱷᱟᱱ ᱫᱚ ᱟᱢ ᱫᱚ ᱦᱩᱭᱩᱜ ᱠᱟᱱᱟ ᱯᱷᱟᱨᱪᱟᱼᱯᱷᱟᱨᱪᱤ ᱪᱟᱞᱟᱜᱮ ᱥᱟᱯᱷᱟᱼᱥᱟᱯᱷᱤ ᱪᱟᱞᱟᱜ ᱜᱮ ᱵᱷᱟᱹᱜᱤᱭᱟ ᱡᱮᱦᱮᱛᱩ ᱟᱵᱚ ᱫᱚ ᱦᱩᱭᱩᱜ ᱠᱟᱱᱟ ᱱᱟᱦᱟᱜ ᱡᱩᱜᱽᱨᱮᱱ ᱢᱟᱱᱣᱟ ᱠᱟᱱᱟ ᱵᱚᱱ ᱟᱵᱚ ᱫᱚ ᱦᱩᱭᱩᱜ ᱠᱟᱱᱟ ᱯᱨᱟᱠᱤᱨᱛᱤᱠ ᱢᱟᱱᱣᱟ ᱨᱮᱱ ᱡᱩᱜ ᱠᱟᱱᱟ ᱵᱚᱱ ᱦᱮᱸ ᱚᱱᱟ ᱡᱩᱜ ᱨᱮᱱ ᱢᱟᱱᱣᱟ ᱠᱟᱱᱟ ᱵᱚᱱ ᱟᱵᱚ ᱫᱚ ᱥᱟᱯᱷᱟᱼᱥᱟᱯᱷᱤ ᱠᱟᱛᱮᱜ ᱪᱟᱞᱟᱜ ᱦᱩᱭᱩᱜ ᱛᱟᱵᱳᱱᱟ ᱟᱨ ᱮᱱᱛᱮᱜ ᱡᱟᱦᱟᱸᱴᱟᱜ ᱟᱵᱚ ᱡᱟᱦᱮᱨ ᱛᱷᱟᱱᱨᱮ ᱡᱟᱸᱦᱟᱴᱟᱜ ᱮᱜ ᱢᱮᱱᱟᱜ ᱛᱟᱵᱳᱱ ᱚᱱᱟ ᱫᱚ ᱚᱱᱰᱮᱱᱟᱜ ᱦᱳᱭᱳᱜ ᱠᱟᱱᱟ ᱵᱚᱞᱮ ᱢᱚᱸᱡᱛᱮ ᱦᱩᱭᱩᱜ ᱠᱟᱱᱟ ᱚᱱᱰᱮ ᱫᱚ ᱦᱩᱭᱩᱜ ᱠᱟᱱᱟ ᱠᱷᱚᱱᱰ ᱡᱟᱦᱟᱸ ᱠᱚ ᱮᱵᱚᱝ ᱚᱱᱟ ᱫᱚ ᱮᱵᱚᱝ ᱚᱱᱰᱮ ᱫᱚ ᱦᱩᱭᱩᱜ ᱠᱟᱱᱟ ᱡᱟᱸᱦᱟ ᱨᱚᱠᱚᱢ ᱵᱮᱱᱟᱜ ᱠᱟᱛᱮᱜ ᱦᱩᱭᱩᱜ ᱠᱟᱱᱟ ᱡᱟᱦᱟᱸ ᱵᱚᱱ ᱢᱮᱱᱮᱫ ᱟᱵᱚ ᱟᱞᱯᱚᱱᱟ ᱚᱱᱟ ᱫᱚ ᱢᱤᱫᱴᱮᱡ ᱚᱲᱟᱜ ᱵᱚᱱ ᱵᱮᱱᱟᱣᱫᱟ ᱠᱷᱚᱱᱰ ᱚᱲᱟᱜ ᱚᱱᱟ ᱫᱚ ᱦᱳᱭᱳᱜ ᱠᱟᱱᱟ ᱛᱩᱨᱩᱭ ᱦᱟᱹᱴᱤᱧ ᱦᱚᱸ ᱦᱩᱭ ᱫᱟᱲᱮᱭᱟᱜᱼᱟ ᱟᱨ ᱥᱟᱛ ᱦᱟᱹᱴᱤᱧ ᱦᱚᱸ ᱦᱩᱭ ᱫᱟᱲᱮᱭᱟᱜᱼᱟ ᱟᱨ ᱵᱤᱥᱮᱥ ᱠᱚᱨᱮ ᱫᱳ ᱥᱟᱛ ᱦᱟᱴᱤᱧ ᱵᱟᱲᱟᱭᱟ ᱤᱧ ᱡᱟᱸᱦᱟ ᱠᱚᱧ ᱧᱮᱞ ᱵᱟᱲᱟ ᱟᱠᱟᱫ ᱟᱫᱚ ᱚᱱᱟ ᱛᱷᱟᱱᱨᱮ ᱩᱯᱟᱹᱥ ᱛᱟᱨᱥᱮ ᱠᱟᱛᱮᱜ ᱯᱟᱹᱦᱤᱞ ᱯᱨᱟᱠᱤᱨᱛᱤᱠ ᱵᱚᱸᱜᱟ ᱡᱟᱸᱦᱟ ᱠᱟᱱ ᱛᱟᱵᱳᱱᱟ ᱚᱱᱰᱮ ᱵᱚᱱ ᱮᱢ ᱞᱟᱦᱟ ᱟᱭᱟ ᱵᱷᱟᱹᱜᱤ ᱢᱚᱱᱮᱛᱮ ᱥᱮ ᱫᱟᱲᱮ ᱵᱚᱱ ᱥᱟᱢᱟᱝ ᱠᱮᱫᱮᱭᱟ ᱫᱟᱲᱮ ᱵᱚᱱ ᱥᱟᱢᱟᱝ ᱟᱜ ᱠᱚᱣᱟ ᱛᱤᱱᱟᱹᱜ ᱠᱷᱚᱱᱰ ᱵᱚᱱ ᱵᱮᱱᱟᱣ ᱮᱫᱟ ᱩᱱᱟᱹᱜ ᱦᱮᱸ ᱢᱚᱬᱮ ᱠᱚ ᱛᱩᱨᱩᱭ ᱠᱚ ᱟᱭᱢᱟ ᱨᱚᱠᱚᱢ ᱱᱟᱱᱟ ᱩᱱᱠᱩ ᱡᱚᱛᱚᱵᱚᱱ ᱮᱢ ᱥᱟᱹᱛ ᱦᱩᱭᱩᱜᱼᱟ ᱢᱮᱱ ᱠᱟᱱᱟ ᱠᱚ ᱱᱩᱠᱩ ᱦᱮᱸ ᱢᱟᱨᱟᱝᱵᱩᱨᱩ ᱡᱟᱦᱮᱨ ᱮᱨᱟ ᱩᱱᱠᱩ ᱧᱩᱢ ᱵᱟᱲᱟ ᱠᱟᱛᱮᱜ ᱜᱮ ᱟᱵᱚᱣᱟᱜ ᱡᱟᱸᱦᱟᱴᱟᱜ ᱯᱟᱹᱛᱭᱟᱹᱣᱟᱱ ᱡᱤᱱᱤᱥ ᱫᱚᱵᱚᱱ ᱥᱚᱫᱚᱨᱟ ᱢᱟᱨᱟᱝ ᱵᱩᱨᱩ ᱴᱷᱮᱡ ᱦᱮᱸ ᱟᱨ ᱚᱱᱟ ᱡᱚᱠᱷᱚᱱ ᱠᱚ ᱥᱮᱭ ᱟᱵᱟᱨ ᱡᱟᱸᱦᱟᱴᱟᱜ ᱠᱟᱱᱟ ᱵᱚᱞᱮ ᱡᱟᱸᱦᱟ ᱴᱟᱜ ᱟᱵᱚ ᱫᱟᱲᱮ ᱠᱚᱵᱚᱱ ᱥᱟᱢᱟᱝ ᱠᱟᱜᱼᱟ ᱚᱱᱟ ᱠᱚ ᱨᱚ ᱠᱟᱛᱮᱜ ᱜᱮ ᱦᱩᱭᱩᱜ ᱠᱟᱱᱟ ᱚᱱᱟ ᱥᱮᱭ ᱟᱵᱟᱨ ᱦᱩᱭᱩᱜ ᱠᱟᱱᱟ ᱪᱩᱞᱦᱟᱹ ᱨᱮ ᱤᱭᱟᱹ ᱠᱟᱛᱮᱜ ᱦᱩᱭᱩᱜ ᱠᱟᱱᱟ ᱟᱵᱚ ᱫᱚ ᱠᱷᱤᱪᱩᱲᱤ ᱨᱮᱱᱟᱜ ᱵᱮᱵᱚᱥᱛᱷᱟ ᱚᱱᱟᱦᱚᱸ ᱯᱨᱟᱠᱤᱛᱤᱠ ᱪᱮᱛᱟᱱ ᱨᱮ ᱟᱨ ᱚᱱᱟ ᱫᱚ ᱯᱨᱚᱥᱟᱫ ᱢᱮᱱᱛᱮ ᱵᱚᱱ ᱜᱚᱨᱦᱚᱱ ᱫᱟ ᱚᱱᱟᱜᱮ ᱦᱩᱭᱩᱜ ᱠᱟᱱᱟ ᱥᱟᱱᱛᱟᱞ ᱠᱚᱣᱟᱜ ᱯᱟᱹᱦᱤᱞ ᱯᱨᱚᱥᱟᱫ ᱫᱚ ᱫᱤᱭᱮ ᱚᱱᱟ ᱠᱷᱚᱲᱨᱮ ᱡᱟᱦᱟᱸ ᱠᱚ ᱥᱟᱢᱟᱝ ᱟᱠᱟᱱ ᱚᱱᱟ ᱠᱚ ᱚᱱᱰᱮ ᱜᱮ ᱵᱚᱞᱮ ᱚᱱᱟ ᱫᱚ ᱥᱩᱲᱟᱹᱭ ᱢᱮ ᱟᱨ ᱢᱤᱢᱤᱫᱴᱮᱡ ᱜᱷᱟᱸᱨᱚᱧᱡᱽ ᱨᱮ ᱢᱤᱢᱤᱫ ᱴᱮᱡ ᱯᱟᱛᱲᱟ ᱢᱤᱼᱢᱤᱫ ᱥᱟᱠᱟᱢ ᱨᱮ ᱮᱢᱟ ᱠᱚ ᱚᱱᱟᱜᱮ ᱦᱩᱭᱩᱜ ᱠᱟᱱᱟ ᱟᱹᱫᱤᱵᱟᱹᱥᱤ ᱠᱚᱣᱟᱜ ᱯᱨᱚᱥᱟᱫ ᱫᱚ ᱦᱮᱸ ᱟᱨ ᱱᱤᱭᱟᱹ ᱠᱚ ᱢᱮᱛᱟᱜᱼᱟ ᱮᱠᱫᱚᱢ ᱦᱩᱭᱩᱜ ᱠᱟᱱᱟ ᱥᱟᱹᱨᱤ ᱡᱟᱸᱦᱟᱴᱟᱜ ᱫᱚ ᱱᱚᱠᱚᱞ ᱵᱟᱝ ᱠᱟᱱᱟ ᱮᱠᱫᱚᱢ ᱥᱟᱹᱨᱤ ᱫᱷᱚᱨᱚᱢ ᱡᱟᱦᱟᱸ ᱠᱚ ᱢᱮᱛᱟᱜ ᱯᱨᱟᱠᱤᱨᱛᱤᱠ ᱢᱟᱱᱮ ᱦᱩᱭᱩᱜ ᱠᱟᱱᱟ ᱚᱨᱤᱡᱤᱱᱟᱞ ᱦᱮᱸ ᱟᱨ ᱚᱨᱤᱡᱤᱱᱟᱞ ᱫᱚᱠᱚ ᱢᱮᱛᱟᱜᱼᱟ ᱥᱟᱹᱨᱤ ᱫᱷᱚᱨᱚᱢ ᱠᱚ ᱢᱮᱱᱟ ᱥᱟᱹᱨᱤ ᱠᱚ ᱢᱮᱱᱟ ᱚᱱᱠᱟᱜᱮ ᱦᱩᱭᱩᱜ ᱠᱟᱱᱟ ᱟᱞᱮ ᱥᱟᱹᱨᱤ ᱫᱷᱚᱨᱚᱢ ᱥᱮ ᱯᱨᱟᱠᱤᱨᱛᱤᱠ ᱫᱷᱚᱨᱚᱢ ᱨᱮᱨᱱᱟᱜ ᱱᱤᱭᱚᱢ ᱫᱚ